ᱦᱮᱸ ᱦᱮᱸ ᱦᱮᱞᱳ ᱦᱮᱸ ᱦᱮᱸ ᱟᱡᱚᱢᱮᱫᱟᱹᱧ ᱟᱪᱪᱷᱟ ᱟᱪᱪᱷᱟ ᱢᱟ ᱞᱟᱹᱭ ᱵᱤᱱ ᱦᱮᱸ ᱦᱮᱸ ᱡᱷᱟᱲᱠᱷᱚᱸᱰ ᱯᱚᱱᱚᱛ ᱠᱟᱱᱟ ᱵᱟᱵᱳᱭᱫᱟ ᱟᱹᱛᱩ ᱠᱟᱱᱟ ᱫᱟᱢᱯᱟᱲᱟ ᱦᱮᱸ ᱦᱮᱸ ᱦᱮᱸ ᱟᱪᱪᱷᱟ ᱟᱪᱪᱷᱟ ᱚ ᱦᱚᱸ ᱱᱚᱰᱮ ᱢᱟ ᱡᱷᱟᱲᱠᱷᱚᱸᱰ ᱥᱚᱨᱠᱟᱨ ᱢᱟ ᱚᱱᱠᱟ ᱢᱟ ᱵᱟᱭ ᱵᱮᱵᱚᱥᱛᱷᱟᱭᱮᱫᱼᱟ ᱡᱟᱦᱟᱸ ᱞᱮᱠᱟ ᱫᱚᱨᱠᱟᱨᱚᱜ ᱠᱟᱱᱟ ᱟᱫᱚ ᱱᱚᱰᱮ ᱥᱤᱠᱷᱱᱟᱹᱛ ᱥᱮᱫ ᱛᱮᱦᱚᱸ ᱟᱹᱰᱤ ᱛᱟᱭᱚᱢ ᱜᱮᱭᱟ ᱦᱮᱸ ᱥᱤᱠᱷᱱᱟᱹᱛ ᱛᱮᱦᱚᱸ ᱛᱟᱭᱚᱢ ᱜᱮᱭᱟ ᱚᱱᱠᱟᱱᱟᱜ ᱥᱤᱠᱷᱱᱟᱹᱛ ᱵᱮᱵᱚᱥᱛᱷᱟ ᱦᱚᱸ ᱵᱟᱝ ᱦᱩᱭ ᱟᱠᱟᱱᱟ ᱟᱨ ᱪᱟᱥᱵᱟᱥ ᱥᱮᱫ ᱛᱮᱦᱚᱸ ᱤᱱᱠᱟᱹ ᱚᱵᱚᱥᱛᱷᱟ ᱜᱮ ᱟᱨ ᱱᱚᱣᱟ ᱨᱩᱣᱟᱹᱼᱨᱟᱵᱟᱝ ᱞᱟᱹᱜᱤᱫ ᱡᱟᱦᱟᱸ ᱦᱟᱥᱯᱟᱛᱟᱞ ᱠᱚ ᱮᱢᱟᱱ ᱠᱚ ᱚᱱᱟ ᱠᱚᱦᱚᱸ ᱤᱱᱠᱟᱹ ᱫᱷᱟᱨᱟ ᱧᱚᱜ ᱜᱮᱭᱟ ᱡᱷᱟᱲᱠᱷᱚᱸᱰ ᱥᱚᱨᱠᱟᱨᱟᱜ ᱫᱚ ᱦᱳᱭ ᱩᱱᱟᱹᱜ ᱵᱷᱟᱜᱮ ᱩᱛᱱᱟᱹᱣ ᱫᱚ ᱵᱟᱝ ᱦᱩᱭᱟᱠᱟᱱᱟ ᱵᱟᱝ ᱦᱮᱸ ᱦᱮᱸ

ᱱᱟᱯᱟᱭ ᱛᱮ ᱚᱱᱠᱟ ᱚᱞᱚᱜ ᱯᱟᱲᱦᱟᱜ ᱠᱚ ᱪᱮᱫᱚᱜᱚᱜ ᱢᱟ ᱱᱚᱣᱟ ᱨᱮᱱᱟᱜ ᱥᱤᱠᱷᱱᱟᱹᱛ ᱨᱮᱱᱟᱜ ᱢᱤᱫᱴᱟᱱ ᱱᱩᱠᱩ ᱟᱸᱫᱳᱲ ᱫᱚᱨᱠᱟᱨᱚᱜᱼᱟ ᱛᱚᱵᱮ ᱦᱟᱸᱜ ᱦᱩᱭᱩᱜᱼᱟ ᱦᱳᱭ ᱟᱨ ᱦᱮᱸ ᱦᱮᱸ ᱦᱮᱸ ᱦᱳᱭ ᱚᱱᱠᱟ ᱢᱟ ᱥᱟᱺᱜᱤᱧ ᱧᱚᱜ ᱨᱮᱜᱮ ᱢᱮᱱᱟᱜᱼᱟ ᱛᱟᱵᱚᱱᱟ ᱟᱫᱚ ᱱᱚᱣᱟ ᱟᱵᱚ ᱮᱞᱟᱠᱟ ᱨᱮ ᱡᱩᱫᱤ ᱦᱩᱭ ᱠᱚᱜᱼᱟ ᱦᱮᱸ ᱢᱚᱬᱮ ᱛᱩᱨᱩᱭ ᱜᱚᱴᱟᱝ ᱟᱹᱛᱩ ᱨᱮ ᱢᱤᱫᱴᱟᱹᱱ ᱦᱩᱭ ᱠᱚᱜᱼᱟ ᱥᱮ ᱱᱤᱭᱟᱹ ᱦᱟᱥᱯᱟᱛᱟᱞ ᱮᱱᱠᱷᱟᱱ ᱫᱚ ᱟᱹᱰᱤ ᱱᱟᱯᱟᱭ ᱠᱚᱜᱼᱟ ᱦᱳᱭ ᱦᱳᱭ ᱦᱳᱭ ᱥᱟᱺᱜᱤᱧ ᱦᱚᱲ ᱵᱟᱝ ᱪᱟᱞᱟᱣ ᱦᱩᱭ ᱠᱚᱜ ᱛᱟᱠᱚᱣᱟ ᱦᱮᱸ ᱨᱮᱸᱜᱮᱡ ᱚᱨᱮᱡ ᱜᱩᱨᱤᱵᱽ ᱫᱩᱠᱷᱤ ᱠᱚ ᱱᱟᱯᱟᱭ ᱠᱚᱜᱼᱟ ᱦᱳᱭ ᱦᱳᱭ ᱦᱳᱭ ᱵᱟᱝᱟ ᱚᱱᱠᱟ ᱡᱟᱦᱟᱸ ᱞᱮᱠᱟ ᱫᱚᱨᱠᱟᱨᱚᱜ ᱚᱱᱠᱟ ᱫᱚ ᱵᱟᱝᱟ ᱡᱟ ᱪᱟᱞᱟᱜ ᱠᱟᱱᱟ ᱦᱮᱸ ᱦᱮᱸ ᱦᱮᱸ ᱦᱮᱸ ᱦᱳᱭ ᱡᱚᱛᱚᱜᱮ ᱤᱱᱠᱟᱹ ᱚᱵᱚᱥᱛᱷᱟ ᱜᱮᱭᱟ ᱦᱳᱭ ᱦᱳᱭ ᱦᱳᱭ ᱦᱳᱭ ᱦᱳᱭ ᱟᱹᱛᱩ ᱦᱚᱲ ᱡᱟᱜᱽᱨᱤᱛᱤ ᱠᱟᱛᱮᱫ ᱩᱱᱠᱩ ᱠᱮᱴᱮᱡ ᱫᱷᱟᱨᱟ ᱥᱚᱨᱠᱟᱨ ᱴᱷᱮᱱ ᱫᱟᱹᱵᱤ ᱦᱩᱭᱩᱜᱼᱟ ᱥᱚᱨᱠᱟᱨ ᱦᱚᱸ ᱵᱟᱫᱽᱫᱷᱚ ᱦᱩᱭᱩᱜᱼᱟ ᱛᱚᱵᱮ ᱵᱟᱠᱷᱟᱱ ᱤᱱᱠᱟᱹ ᱜᱮᱵᱚᱱ ᱛᱟᱦᱮᱸ ᱜᱚᱫᱚᱜᱼᱟ ᱦᱳᱭ ᱦᱮᱸ ᱴᱷᱤᱠ ᱜᱮᱭᱟ ᱦᱮᱸ